ᱟᱵᱚ ᱟᱹᱛᱩ ᱴᱚᱞᱟ ᱥᱮᱨᱣᱟ ᱣᱟᱱ ᱮᱱᱮᱡᱼᱥᱮᱹᱨᱮᱹᱧ ᱠᱚᱫᱚ ᱥᱚᱦᱨᱟᱭ ᱵᱟᱦᱟ ᱰᱟᱱᱴᱟ ᱞᱟᱸᱜᱽᱬᱮ ᱱᱚᱶᱟ ᱠᱚ ᱟᱵᱚᱣᱟᱜ ᱞᱟᱭᱼᱞᱟᱠᱪᱟᱨ ᱩᱛᱱᱟᱹᱣ ᱫᱚᱦᱚ ᱞᱟᱹᱠᱛᱤ ᱢᱮᱱᱟᱜ ᱟᱠᱟᱫ ᱛᱟᱵᱚᱱᱟ ᱵᱟᱝᱠᱷᱟᱱ ᱟᱵᱚᱣᱟᱜ ᱵᱟᱹᱭᱼᱵᱟᱹᱭ ᱛᱮ ᱢᱟᱨᱮ ᱮᱱᱮᱡᱼᱥᱮᱹᱨᱮᱹᱧ ᱠᱚᱫᱚ ᱵᱚᱱ ᱟᱫ ᱪᱟᱵᱟ ᱮᱫᱟ ᱤᱧᱤᱧ ᱢᱚᱱᱮᱭᱟ ᱱᱚᱶᱟ ᱠᱚᱫᱚ ᱥᱟᱱᱟᱢ ᱢᱟᱨᱮ ᱮᱱᱮᱡᱼᱥᱮᱹᱨᱮᱹᱧ ᱩᱛᱱᱟᱹᱣ ᱫᱚᱦᱚ ᱨᱮᱭᱟᱜ ᱞᱟᱹᱠᱛᱤ ᱢᱮᱱᱟᱜᱼᱟ